ᱤᱧᱟᱹ ᱡᱤᱭᱚᱞᱮᱢ ᱥᱮᱬᱟᱜ ᱟᱠᱟᱫᱟ ᱢᱟᱱᱮ ᱚᱞᱚᱜ ᱯᱟᱲᱦᱟᱜ ᱱᱤᱭᱟᱹᱧ ᱢᱮᱱᱮᱫᱟ ᱚᱞᱚᱜ ᱯᱟᱲᱦᱟᱜ ᱫᱚ ᱢᱤᱫᱴᱮᱡ ᱱᱚᱣᱟ ᱜᱮ ᱦᱩᱭᱩᱜ ᱠᱟᱱᱟ ᱡᱮ ᱥᱮ ᱚᱞᱚᱜ ᱯᱟᱲᱦᱟᱜ ᱫᱚ ᱢᱤᱫᱴᱤᱡ ᱤᱭᱟᱹ ᱟᱹᱰᱤ ᱠᱷᱟᱥ ᱜᱮᱭᱟ ᱡᱮᱥᱮ ᱵᱟᱢ ᱯᱟᱲᱦᱟᱜ ᱫᱚᱦᱚᱞᱮᱠᱷᱟᱡ ᱫᱚ ᱪᱮᱫ ᱜᱮ ᱵᱟᱝ ᱟᱨ ᱯᱟᱲᱦᱟᱜ ᱫᱟᱲᱮ ᱞᱟᱹᱜᱤᱫ ᱤᱱᱴᱮᱞᱮᱡᱮᱱᱴ ᱡᱮᱭᱥᱮ ᱡᱟᱦᱟᱸ ᱛᱮᱢ ᱪᱟᱜ ᱠᱟᱱᱟᱢ ᱟᱨ ᱵᱟᱥ ᱛᱮ ᱢᱟᱱᱮ ᱴᱩᱨ ᱡᱟᱭᱡᱟᱢ ᱪᱟᱞᱟᱜᱼᱟ ᱮᱠᱮ ᱵᱟᱥ ᱨᱮ ᱱᱟᱱᱟᱨᱚᱠᱚᱢᱟᱜ ᱡᱟᱭᱜᱟ ᱧᱩᱛᱩᱢ ᱚᱞ ᱛᱟᱦᱮᱱᱟ ᱟᱨ ᱟᱢ ᱵᱟᱢ ᱵᱟᱰᱟᱭᱟ ᱡᱟᱦᱟᱭ ᱴᱷᱮᱡ ᱦᱚᱢ ᱪᱟᱞᱟᱜᱼᱟ ᱠᱩᱞᱤᱱᱟ ᱫᱚ ᱚᱠᱟ ᱛᱮ ᱪᱟᱞᱟᱜ ᱠᱟᱱᱟ ᱤᱱᱟᱹᱛᱮᱭ ᱢᱮᱛᱟᱫ ᱢᱮᱭᱟ ᱠᱮ ᱟᱢ ᱵᱟᱢ ᱯᱟᱲᱦᱟᱣ ᱟᱠᱟᱱᱟ ᱚᱱᱠᱟ ᱢᱮᱛᱟᱫ ᱢᱮᱭᱟ ᱯᱟᱲᱦᱟᱣ ᱛᱟᱦᱮᱱ ᱞᱟᱹᱜᱤᱫ ᱫᱚ ᱡᱟᱦᱟᱸ ᱨᱮᱦᱚᱸ ᱟᱢᱟᱜ ᱚᱞ ᱛᱟᱦᱮᱱ ᱛᱟᱢᱟ ᱠᱮ ᱟᱢ ᱯᱷᱚᱴᱟ ᱯᱷᱚᱴ ᱟᱢ ᱨᱚᱲ ᱫᱟᱲᱮᱜ ᱜᱮᱭᱟᱢ ᱟᱨ ᱵᱟᱢ ᱯᱟᱲᱦᱟᱣ ᱞᱮᱠᱷᱟᱡ ᱠᱩᱝᱠᱤ ᱞᱮᱠᱟᱢ ᱛᱮᱜᱳ ᱛᱟᱦᱮᱱᱟ ᱟᱨ ᱫᱩᱨ ᱫᱩᱨᱟᱱ ᱛᱮᱦᱚᱸ ᱪᱟᱞᱟᱜ ᱟᱢ ᱠᱮ ᱢᱳᱵᱟᱭᱤᱞ ᱛᱮ ᱥᱩᱵᱤᱫᱟ ᱱᱟᱢᱟᱢ ᱢᱳᱵᱟᱭᱤᱞ ᱨᱮ ᱡᱚᱛᱚ ᱠᱤᱪᱷᱩ ᱜᱮ ᱛᱟᱦᱮᱱᱟ ᱯᱟᱲᱦᱟᱣ ᱞᱮᱠᱷᱟᱱ ᱫᱚ ᱡᱮᱥᱮ ᱩᱫᱟᱦᱚᱨᱚᱱ ᱤᱧ ᱮᱢᱟ ᱟᱯᱮ ᱠᱟᱱᱟ ᱪᱮᱭᱟᱨ ᱯᱟᱨᱠᱚᱢ ᱡᱚᱱᱚᱜ ᱡᱚᱱᱚᱜ ᱠᱩᱲᱤ ᱦᱚᱯᱚᱱ ᱞᱟᱹᱜᱤᱫ ᱫᱚ ᱦᱩᱭᱩᱜ ᱠᱟᱱᱟ ᱡᱮᱥᱮ ᱜᱟᱞᱟᱜ ᱠᱟᱛᱮ ᱡᱚᱜ ᱥᱟᱯᱷᱟ ᱞᱟᱹᱜᱤᱫ ᱦᱩᱭᱩᱜ ᱠᱟᱱᱟ ᱡᱚᱱᱚᱜ ᱚᱞᱚᱜ ᱯᱟᱲᱦᱟᱣ ᱦᱚᱸ ᱚᱱᱟ ᱠᱟᱱ ᱜᱮᱭᱟ ᱵᱟᱢ ᱯᱟᱲᱦᱟᱣ ᱞᱮᱠᱷᱟᱡ ᱫᱚ ᱚᱠᱟ ᱛᱮᱜᱮ ᱵᱟᱢ ᱥᱮᱱ ᱫᱟᱲᱮᱱᱟ ᱯᱟᱲᱦᱟᱣ ᱞᱮᱠᱷᱟᱡ ᱛᱤᱱᱟᱹᱜ ᱠᱤᱪᱷᱩ ᱥᱩᱵᱤᱫᱟ ᱦᱩᱭᱩᱜ ᱛᱟᱢᱟ ᱡᱟᱦᱟᱸ ᱛᱮ ᱪᱟᱞᱟᱜ ᱟᱨ ᱥᱟᱺᱜᱤᱧ ᱨᱮᱦᱚᱸ ᱪᱟᱞᱟᱜ ᱟᱢ ᱦᱮᱡ ᱵᱟᱢ ᱫᱟᱲᱮᱱᱟ ᱚᱱᱟ ᱦᱚᱸ ᱥᱩᱵᱤᱫᱟ ᱦᱩᱭᱩᱜ ᱛᱟᱢᱟ ᱚᱞᱚᱜ ᱯᱟᱲᱦᱟᱜ ᱫᱚ ᱚᱞᱚᱜ ᱯᱟᱲᱦᱟᱜ ᱫᱚ ᱚᱱᱟ ᱜᱮ ᱠᱷᱟᱥ ᱠᱟᱱ ᱜᱮᱭᱟ